ᱯᱚᱪᱷᱤᱢ ᱵᱟᱝᱞᱟ ᱫᱚ ᱵᱷᱟᱨᱚᱛ ᱫᱤᱥᱳᱢ ᱨᱮᱱᱟᱜ ᱢᱮᱫᱴᱟᱝ ᱧᱩᱛᱩᱢᱟᱱ ᱯᱚᱱᱚᱛ ᱠᱟᱱᱟ ᱯᱟᱹᱦᱤᱞ ᱫᱚ ᱯᱚᱥᱪᱷᱤᱢ ᱵᱚᱝᱜᱚ ᱥᱮ ᱯᱚᱪᱷᱤᱢ ᱵᱟᱝᱞᱟ ᱵᱤᱵᱷᱤᱱᱱᱚ ᱫᱤᱠ ᱛᱮ ᱚᱞᱚᱜ ᱯᱟᱲᱦᱟᱣ ᱛᱮ ᱯᱨᱟᱠᱨᱤᱛᱤᱠ ᱥᱚᱢᱯᱚᱫᱽ ᱥᱮᱫ ᱛᱮ ᱥᱳᱱᱫᱚᱨᱡᱚ ᱥᱮ ᱯᱚᱨᱡᱚᱴᱚᱱ ᱥᱤᱞᱯᱚ ᱥᱮᱫ ᱛᱮ ᱟᱹᱰᱤ ᱞᱟᱦᱟᱨᱮ ᱥᱮ ᱢᱟᱲᱟᱝ ᱛᱟᱦᱮᱸ ᱠᱟᱱᱟ ᱛᱚᱵᱮ ᱱᱤᱭᱟᱹ ᱜᱷᱟᱹᱲᱤᱡ ᱫᱚ ᱞᱟᱹᱭ ᱜᱟᱱᱚᱜᱼᱟ ᱯᱚᱪᱷᱤᱢᱵᱚᱝᱜᱚ ᱯᱚᱱᱚᱛ ᱨᱮᱱᱟᱜ ᱠᱚᱭᱞᱟ ᱫᱚ ᱵᱤᱥᱥᱚᱢᱟᱱ ᱨᱮᱱᱟᱜ ᱠᱚᱭᱞᱟ ᱧᱟᱢᱚᱜᱼᱟ ᱥᱮ ᱠᱚᱭᱞᱟ ᱥᱤᱞᱯᱚ ᱛᱮ ᱱᱤᱭᱟᱹ ᱜᱷᱟᱹᱲᱤ ᱫᱚ ᱱᱤᱭᱟᱹ ᱯᱚᱱᱚᱛ ᱫᱚ ᱫᱚᱢᱮ ᱜᱮᱭ ᱞᱟᱦᱟ ᱜᱮᱭᱟ ᱚᱱᱟ ᱪᱷᱟᱲᱟ ᱦᱚᱸ ᱞᱳᱦᱚ ᱤᱥᱯᱟᱛ ᱥᱤᱞᱯᱚ ᱢᱮᱱᱟᱜᱼᱟ ᱯᱚᱪᱷᱤᱢ ᱵᱟᱝᱞᱟ ᱨᱮᱱᱟᱜ ᱫᱟᱨᱡᱤᱞᱤᱝ ᱦᱚᱱᱚᱛ ᱨᱮ ᱡᱟᱦᱟᱸ ᱪᱟ ᱧᱟᱢᱚᱜᱼᱟ ᱚᱱᱟ ᱫᱚ ᱡᱮᱸᱜᱮᱛ ᱡᱟᱠᱟᱛ ᱦᱚᱲ ᱠᱚ ᱵᱟᱲᱟᱭ ᱜᱮᱭᱟ ᱚᱱᱟ ᱪᱷᱟᱲᱟ ᱦᱚᱸ ᱵᱤᱥᱱᱩᱯᱩᱨ ᱦᱚᱱᱚᱛ ᱨᱮ ᱵᱟᱹᱞᱩᱪᱩᱲᱤ ᱥᱟᱹᱲᱤ ᱜᱳᱴᱟ ᱫᱤᱥᱚᱢ ᱠᱚ ᱵᱟᱲᱟᱭ ᱧᱟᱢ ᱟᱠᱟᱫᱟ ᱚᱱ ᱤᱱᱠᱟᱹ ᱜᱮ ᱥᱤᱠᱷᱱᱟᱹᱛ ᱨᱮᱦᱚᱸ ᱢᱤᱫᱴᱟᱱ ᱥᱚᱢᱚᱭ ᱱᱤᱭᱟᱹ ᱯᱚᱱᱚᱛ ᱟᱹᱰᱤ ᱞᱟᱦᱟᱨᱮᱭ ᱛᱟᱦᱮᱸ ᱠᱟᱱᱟ ᱱᱤᱛᱳᱜ ᱦᱚᱸ ᱠᱳᱞᱠᱟᱛᱟ ᱨᱮ ᱟᱹᱰᱤ ᱧᱩᱛᱩᱢᱟᱱ ᱢᱮᱰᱤᱠᱮᱞ ᱠᱚᱞᱮᱡᱽ ᱠᱚᱦᱚᱸ ᱦᱮᱱᱟᱜᱼᱟ ᱚᱱᱟ ᱪᱷᱟᱲᱟ ᱦᱚᱸ ᱱᱚᱰᱮ ᱫᱟᱨᱡᱤᱞᱤᱝ ᱫᱤᱜᱷᱟ ᱮᱢᱟᱱ ᱡᱟᱭᱜᱟ ᱠᱚᱨᱮᱫ ᱯᱚᱨᱡᱚᱴᱚᱱ ᱥᱤᱞᱯᱚ ᱦᱚᱸ ᱟᱹᱰᱤ ᱢᱟᱲᱟᱝ ᱟᱠᱟᱱᱟ